ᱟᱞᱮ ᱟᱛᱳ ᱨᱮᱭᱟᱜ ᱧᱩᱛᱩᱢ ᱫᱚ ᱵᱮᱞᱴᱤᱠᱩᱨᱤ ᱱᱚᱣᱟ ᱫᱚ ᱵᱟᱸᱠᱩᱲᱟ ᱦᱚᱱᱚᱛ ᱟᱨ ᱯᱩᱨᱩᱞᱤᱭᱟᱹ ᱦᱚᱱᱚᱛ ᱨᱮᱭᱟᱜ ᱢᱩᱪᱟᱹᱫ ᱵᱚᱰᱟᱨ ᱨᱮ ᱦᱮᱱᱟᱜ ᱟᱠᱟᱫᱟ ᱱᱚᱣᱟ ᱟᱛᱳ ᱫᱷᱟᱨᱮ ᱫᱷᱟᱨᱮ ᱛᱮ ᱢᱤᱫᱴᱮᱱ ᱜᱟᱰᱟ ᱞᱤᱝᱜᱤ ᱥᱮᱱ ᱟᱠᱟᱱᱟ ᱡᱟᱦᱟᱸ ᱜᱟᱰᱟ ᱫᱚ ᱡᱟᱣ ᱥᱮᱨᱢᱟ ᱜᱮ ᱯᱮᱨᱮᱡ ᱪᱟᱲᱮᱢ ᱜᱮ ᱛᱟᱦᱮᱱᱟ ᱥᱤᱛᱩᱝ ᱫᱤᱱ ᱡᱟᱹᱯᱩᱫ ᱫᱤᱱ ᱯᱮᱨᱮᱡ ᱜᱮ ᱛᱟᱦᱮᱱᱟ ᱫᱟᱜ ᱜᱮ ᱵᱟᱝ ᱟᱸᱡᱮᱫᱚᱜᱼᱟ ᱡᱟᱦᱟ ᱠᱷᱟᱹᱛᱤᱨ ᱱᱚᱣᱟ ᱵᱮᱞᱴᱤᱠᱩᱨᱤ ᱟᱛᱳ ᱨᱮᱱ ᱦᱚᱲ ᱪᱟᱥ ᱵᱟᱫᱽ ᱨᱮ ᱟᱹᱰᱤ ᱠᱚ ᱥᱩᱵᱤᱫᱟᱜᱼᱟ ᱥᱟᱱᱟᱢ ᱞᱮᱠᱟᱱ ᱨᱤᱛᱩ ᱨᱮ ᱠᱚ ᱨᱚᱦᱚᱭ ᱫᱟᱲᱮᱜᱼᱟ ᱥᱟᱠ ᱥᱟᱵᱡᱤ ᱦᱳᱲᱳ ᱜᱟᱹᱪᱷᱤ ᱥᱟᱱᱟᱢ ᱜᱮᱠᱚ ᱨᱚᱦᱚᱭᱟ ᱟᱨ ᱥᱟᱶ ᱛᱮ ᱱᱚᱣᱟ ᱟᱛᱳ ᱨᱮᱱᱟᱜ ᱡᱚᱜᱟᱡᱳᱜᱽ ᱵᱮᱵᱚᱥᱛᱷᱟ ᱟᱹᱰᱤ ᱱᱟᱯᱟᱭ ᱜᱮᱭᱟ ᱥᱩᱨ ᱥᱩᱯᱩᱨ ᱨᱮ ᱦᱚᱥᱯᱤᱴᱟᱞ ᱦᱚᱸ ᱢᱮᱱᱟᱜᱼᱟ ᱚᱱᱟᱛᱮ ᱟᱞᱮ ᱟᱛᱳ ᱫᱩᱧ ᱠᱩᱥᱤᱭᱟᱜᱼᱟ